ᱟᱞᱮ ᱴᱚᱴᱷᱟ ᱫᱚ ᱯᱩᱨᱵᱚ ᱵᱚᱨᱫᱷᱚᱢᱟᱱ ᱤᱧ ᱦᱚᱸ ᱦᱟᱹᱠᱩ ᱥᱟᱵ ᱫᱚ ᱟᱹᱰᱤ ᱡᱳᱨ ᱜᱮ ᱥᱟᱹᱱᱟᱧᱟ ᱠᱟᱹᱴᱤᱡ ᱠᱷᱚᱱᱜᱮ ᱡᱚᱠᱷᱚᱱ ᱤᱧ ᱵᱟᱵᱟ ᱛᱟᱠᱚ ᱤᱧ ᱦᱟᱲᱟᱢ ᱵᱟ ᱛᱟᱠᱚ ᱥᱮᱱᱚᱜ ᱠᱟᱱ ᱛᱟᱦᱮᱱᱟ ᱤᱧ ᱵᱩᱰᱤᱜᱚ ᱛᱟᱠᱚ ᱟᱫᱚ ᱩᱱᱠᱩ ᱤᱫᱤ ᱫᱤᱧ ᱠᱟᱱ ᱛᱟᱦᱮᱸᱜ ᱠᱟᱹᱴᱤᱡ ᱨᱮ ᱫᱤᱥᱟᱹᱭᱟᱹᱧ ᱠᱟᱰᱟ ᱥᱩᱱ ᱚᱠᱟ ᱤᱫᱤ ᱤᱫᱤᱛᱮ ᱟᱞᱮ ᱫᱚ ᱪᱮᱬᱮ ᱜᱮ ᱦᱟᱹᱠᱩ ᱠᱚᱠᱚ ᱡᱚᱢ ᱠᱚᱛᱟ ᱞᱮᱭᱟ ᱚᱲᱟᱜ ᱨᱮᱫᱚ ᱟᱫᱚ ᱤᱧ ᱦᱚᱸ ᱛᱚᱠᱷᱚᱱᱤᱧ ᱦᱟᱨᱟᱭᱮᱱᱟ ᱛᱟᱲᱟᱢ ᱠᱚᱧ ᱪᱮᱫ ᱠᱮᱫᱟ ᱛᱚᱠᱷᱚᱱ ᱤᱧᱦᱚᱸ ᱤᱧ ᱵᱩᱰᱤᱜᱚ ᱛᱟᱠᱚ ᱤᱧ ᱦᱟᱲᱟᱢᱵᱟ ᱛᱟᱠᱚ ᱠᱚ ᱥᱮᱱᱚᱜ ᱠᱟᱱ ᱛᱟᱦᱮᱸᱜ ᱛᱚᱠᱷᱚᱱ ᱤᱫᱤ ᱫᱤᱧ ᱠᱟᱱ ᱛᱟᱦᱮᱸᱜ ᱠᱚ ᱤᱫᱤ ᱤᱫᱤ ᱛᱮᱠᱚ ᱦᱮᱣᱟ ᱞᱤᱫᱤᱧᱟ ᱟᱨ ᱡᱚᱠᱷᱚᱱᱤᱧ ᱞᱟᱹᱴᱩᱭᱮᱱᱟ ᱛᱚᱠᱷᱚᱱ ᱫᱚ ᱵᱟᱠᱚ ᱥᱮᱱ ᱦᱚᱪᱚᱧ ᱠᱟᱱ ᱛᱟᱦᱮᱸᱜ ᱟᱨ ᱛᱚᱠᱷᱚᱱ ᱫᱚ ᱤᱧ ᱫᱚ ᱩᱱᱠᱩ ᱛᱟᱭᱚᱢ ᱛᱟᱭᱚᱢ ᱛᱮ ᱩᱠᱩ ᱩᱠᱩᱛᱮ ᱥᱮᱱᱚᱜ ᱠᱟᱱ ᱛᱟᱦᱮᱸ ᱱᱤᱧ ᱥᱮᱱ ᱥᱮᱱᱛᱮ ᱵᱟᱠᱚ ᱥᱮᱱ ᱦᱚᱪᱚᱧᱟ ᱟᱫᱚ ᱤᱧ ᱫᱚ ᱩᱠᱩ ᱩᱠᱩᱛᱮ ᱩᱱᱠᱩ ᱥᱟᱶ ᱛᱟᱭᱚᱢ ᱛᱟᱭᱚᱢ ᱛᱮᱧ ᱥᱮᱱᱚᱜᱼᱟ ᱟᱨ ᱩᱱᱠᱩ ᱦᱟᱹᱠᱩ ᱠᱚ ᱥᱟᱵ ᱠᱚᱣᱟ ᱦᱟᱱᱛᱮ ᱨᱮ ᱤᱧᱦᱚᱸ ᱦᱟᱱᱛᱮ ᱨᱮ ᱦᱟᱹᱠᱩᱧ ᱥᱟᱵ ᱠᱚᱣᱟ ᱩᱠᱩ ᱩᱠᱩᱛᱮ ᱤᱧ ᱫᱚ ᱡᱟᱹᱥᱛᱤ ᱫᱚ ᱩᱱᱠᱩ ᱵᱩᱢᱵᱽᱲᱩᱡ ᱠᱚ ᱪᱚᱰᱜᱚᱡ ᱠᱚ ᱤᱧᱟᱹᱜ ᱠᱚ ᱢᱟᱹᱜᱽᱨᱤ ᱠᱚᱠᱚ ᱧᱟᱢᱚᱜᱼᱟ ᱟᱞᱮ ᱥᱮᱜ ᱫᱚ ᱪᱚᱰᱜᱚᱡ ᱦᱟᱹᱠᱩ ᱫᱚ ᱡᱷᱮᱲᱮ ᱪᱚᱰᱜᱚᱡ ᱜᱟᱹᱲᱟᱹᱭ ᱡᱷᱮᱲᱮ ᱠᱚ ᱧᱟᱢᱚᱜᱼᱟ ᱵᱳᱣᱟᱲ ᱠᱚ ᱩᱱᱠᱩ ᱠᱚᱜᱮ ᱠᱚ ᱧᱟᱢᱚᱜ ᱜᱮᱭᱟ ᱟᱨ ᱢᱟᱹᱜᱽᱨᱤ ᱫᱟᱢ ᱫᱚ ᱡᱷᱮᱲᱮ ᱟᱫᱚ ᱜᱟᱰᱟ ᱥᱮᱫ ᱞᱮ ᱥᱮᱱ ᱞᱮᱱᱠᱷᱟᱡ ᱜᱳᱭ ᱥᱮᱱ ᱞᱮ ᱥᱮᱱ ᱞᱮᱱᱠᱷᱟᱡ ᱡᱷᱮᱲᱮ ᱠᱚ ᱧᱟᱢᱚᱜᱼᱟ ᱟᱫᱚ ᱤᱧ ᱫᱚ ᱡᱟᱹᱥᱛᱤ ᱜᱮ ᱠᱩᱥᱤ ᱠᱚᱣᱟ ᱢᱟᱹᱜᱽᱨᱤ ᱟᱨ ᱤᱧᱟᱹᱜ ᱦᱟᱹᱠᱩ ᱤᱪᱟᱹᱜ ᱦᱚᱸ ᱟᱹᱰᱤ ᱴᱮᱥᱴᱤ ᱤᱧ ᱟᱹᱭᱠᱟᱹᱜᱼᱟ ᱛᱟᱨᱯᱚᱨ ᱫᱟᱢ ᱠᱚ ᱰᱷᱮᱨ ᱜᱮᱭᱟ ᱩᱱᱠᱩ ᱦᱟᱹᱠᱩ ᱫᱚ ᱟᱫᱚ ᱵᱟᱠᱚ ᱥᱮᱱ ᱦᱚᱪᱚᱧᱟ ᱟᱫᱚ ᱥᱮᱱ ᱥᱮᱱ ᱛᱮ ᱛᱟᱭᱚᱢ ᱛᱮᱫᱚ ᱡᱷᱮᱲᱮ ᱠᱚ ᱮᱜᱮᱨᱤᱧᱟᱹ ᱤᱧ ᱫᱚ ᱵᱟᱹᱧ ᱪᱟᱞᱟᱜᱼᱟ ᱪᱟᱞᱟᱜ ᱜᱮᱭᱟᱹᱧ ᱚᱱᱠᱟᱭᱟᱹᱧ ᱛᱟᱭᱚᱢᱛᱮ ᱦᱟᱨᱟᱭᱮᱱᱟᱹᱧ ᱤᱧᱦᱚᱸ ᱥᱟᱵ ᱥᱟᱵ ᱛᱮᱧ ᱦᱮᱣᱟᱭᱮᱱᱟ ᱟᱨ ᱛᱮᱦᱮᱧ ᱜᱟᱯᱟ ᱫᱚ ᱤᱧ ᱦᱚᱸ ᱚᱱᱠᱟ ᱜᱮᱧ ᱥᱟᱵ ᱠᱚᱣᱟ ᱡᱷᱮᱲᱮ ᱪᱚᱰᱜᱚᱡ ᱜᱟᱹᱲᱟᱹᱭ ᱡᱚᱛᱚᱹᱧ ᱥᱟᱵ ᱠᱚᱣᱟ ᱢᱟᱹᱜᱽᱨᱤ ᱠᱚ ᱤᱧᱟᱹᱜ ᱠᱚ ᱟᱨ ᱡᱟᱹᱥᱛᱤ ᱫᱚ ᱥᱟᱵ ᱥᱟᱱᱟᱧᱟ ᱢᱟᱹᱜᱽᱨᱤ ᱦᱟᱹᱠᱩ ᱤᱪᱟᱹᱜ ᱦᱟᱹᱠᱩ ᱠᱩᱡ ᱠᱚᱫᱚ ᱫᱟᱢ ᱰᱷᱮᱨ ᱜᱮᱭᱟ ᱠᱚᱛᱚ ᱟᱨ ᱮᱴᱟᱜ ᱠᱩᱡ ᱫᱚ ᱠᱚᱢ ᱜᱮᱭᱟ ᱠᱚ ᱫᱟᱢ ᱠᱚ ᱪᱚᱰᱜᱚᱡ ᱦᱟᱹᱠᱩ ᱜᱟᱹᱲᱟᱹᱭ ᱦᱟᱹᱠᱩ ᱠᱚᱫᱚ ᱠᱚ ᱠᱚᱢ ᱜᱮᱭᱟ ᱯᱩᱴᱷᱤ ᱦᱟᱹᱠᱩ ᱠᱩᱡ ᱤᱧ ᱫᱚ ᱰᱷᱮᱨ ᱪᱚᱰᱜᱚᱡ ᱫᱚ ᱵᱟᱹᱧ ᱥᱟᱵ ᱠᱚ ᱨᱮᱦᱚᱸ ᱜᱟᱹᱲᱟᱹᱭ ᱠᱚᱧ ᱧᱟᱢ ᱞᱮᱠᱷᱟᱱ ᱥᱟᱵ ᱠᱚᱣᱟ ᱟᱨ ᱵᱟᱠᱷᱟᱡ ᱫᱚ ᱢᱟᱹᱜᱽᱨᱤ ᱤᱧᱟᱹᱜ ᱦᱟᱹᱠᱩ ᱩᱱᱠᱩ ᱫᱚ ᱡᱟᱹᱥᱛᱤᱧ ᱥᱟᱵ ᱠᱚᱣᱟ ᱮᱠᱵᱟᱨᱮ ᱩᱱᱠᱩ ᱫᱚ ᱫᱟᱢ ᱠᱚ ᱰᱷᱮᱨ ᱜᱮᱭᱟ ᱵᱟᱞᱮ ᱡᱚᱢ ᱫᱟᱲᱮᱭᱟᱠᱚᱣᱟ ᱵᱟᱡᱟᱨ ᱤᱧ ᱤᱫᱤ ᱠᱚᱣᱟ ᱛᱮᱦᱮᱧ ᱜᱟᱯᱟ ᱫᱟᱢ ᱡᱷᱮᱲᱮ ᱛᱟᱠᱚ ᱛᱮᱦᱮᱧ ᱜᱟᱯᱟ ᱩᱱᱠᱩᱣᱟᱜ ᱢᱟᱹᱜᱽᱨᱤ ᱦᱟᱹᱠᱩᱣᱟᱜ ᱫᱟᱢ ᱦᱩᱭᱩᱜ ᱠᱟᱱᱟ ᱮᱠᱵᱟᱨᱮ ᱪᱷᱚ ᱥᱚ ᱥᱟᱛ ᱥᱚ ᱤᱪᱟᱹᱜ ᱦᱟᱹᱠᱩ ᱦᱚᱸ ᱪᱷᱚ ᱥᱚ ᱥᱟᱛ ᱥᱚ ᱚᱱᱠᱟ